ᱤᱧᱟᱹᱜ ᱜᱟᱛᱟᱠ ᱨᱮᱱ ᱥᱚᱨᱮᱥ ᱜᱟᱶᱛᱟ ᱟᱨ ᱨᱟᱹᱥᱠᱟᱹ ᱟᱨ ᱡᱚᱢ ᱧᱩ ᱞᱟᱹᱜᱤᱫ ᱫᱚ ᱡᱚᱠᱷᱚᱡ ᱠᱚ ᱡᱚᱢ ᱥᱤᱢᱚᱜᱼᱟ ᱡᱚᱠᱷᱚᱡ ᱡᱟᱦᱟᱸ ᱨᱮᱠᱚ ᱡᱚᱢ ᱥᱤᱢ ᱮᱱᱟ ᱛᱚᱠᱷᱚᱡ ᱛᱚᱠᱷᱚᱡ ᱫᱚ ᱯᱮᱲᱟ ᱪᱮᱛᱟᱱ ᱯᱮᱲᱟ ᱠᱚ ᱦᱤᱡᱩᱜ ᱟᱠᱚ ᱟᱨ ᱦᱤᱡᱩᱜ ᱟᱠᱚ ᱡᱚᱢ ᱧᱩᱭᱟᱠᱚ ᱢᱤᱫ ᱥᱟᱶᱛᱮ ᱮᱱᱮᱡ ᱟᱠᱚ ᱥᱮᱨᱮᱧ ᱟᱠᱚ ᱟᱨ ᱢᱤᱫ ᱥᱟᱶ ᱟᱨ ᱢᱤᱫ ᱥᱟᱶ ᱛᱮᱠᱚ ᱛᱟᱦᱮᱱᱟ ᱟᱨ ᱡᱟᱦᱟᱸᱭ ᱟᱹᱰᱤᱫᱤᱱ ᱵᱟᱢ ᱧᱮᱞ ᱟᱠᱟᱫᱮᱭᱟ ᱩᱱᱤᱦᱚᱸ ᱧᱟᱯᱟᱢ ᱨᱩᱣᱟᱹᱲ ᱟᱠᱚ ᱦᱚᱯᱚᱱ ᱮᱨᱟ ᱠᱚ ᱟᱨ ᱟᱹᱛᱩ ᱨᱮᱱ ᱟᱭᱢᱟ ᱦᱚᱲ ᱠᱚᱦᱚᱸ ᱡᱚᱢ ᱥᱤᱢ ᱨᱮᱫᱚ ᱟᱨ ᱡᱷᱚᱛᱚ ᱦᱚᱲᱜᱮ ᱡᱚᱢ ᱟᱠᱚ ᱧᱩᱭ ᱟᱠᱚ ᱟᱨ ᱨᱟᱹᱥᱠᱟᱹᱭᱟᱠᱚ ᱚᱱᱟ ᱠᱷᱟᱹᱛᱤᱨ ᱥᱚᱨᱮᱥ ᱤᱧᱟᱹᱜ ᱜᱟᱛᱟᱠ ᱨᱮᱱ ᱚᱱᱟ ᱨᱟᱹᱥᱠᱟᱹ ᱤᱭᱟᱹ ᱞᱮᱠᱟ ᱫᱚ ᱦᱩᱭᱩᱜ ᱠᱟᱱᱟ ᱡᱚᱢ ᱥᱤᱢ